ᱦᱮᱸ ᱦᱮᱞᱳ ᱜᱚᱢᱠᱮ ᱟᱪᱪᱷᱟ ᱴᱷᱤᱠ ᱜᱮᱭᱟ ᱴᱷᱤᱠ ᱜᱮᱭᱟ ᱦᱚᱸ ᱪᱮᱫ ᱠᱟᱱᱟ ᱜᱚᱢᱠᱮ ᱚᱱᱟᱢᱟ ᱴᱷᱤᱠ ᱜᱮᱵᱤᱱ ᱢᱮᱱᱮᱫᱼᱟ ᱫᱚ ᱟᱵᱚ ᱥᱟᱱᱛᱟᱲ ᱜᱤᱫᱽᱨᱟᱹ ᱠᱚ ᱞᱟᱹᱜᱤᱫ ᱠᱤᱪᱷᱩ ᱥᱩᱵᱤᱫᱷᱟ ᱥᱩᱡᱳᱜᱽ ᱱᱟᱥᱮ ᱠᱷᱟᱴᱚ ᱫᱷᱟᱨᱟᱜ ᱠᱟᱱᱟ ᱪᱮᱫᱟᱜ ᱱᱚᱝᱠᱟ ᱥᱠᱩᱞ ᱠᱚ ᱟᱛᱳ ᱟᱛᱳ ᱠᱚᱨᱮ ᱟᱹᱰᱤᱜᱟᱱᱮ ᱚᱪᱚᱜ ᱤᱫᱤ ᱠᱮᱜᱼᱟ ᱥᱮ ᱥᱚᱨᱠᱟᱨ ᱮᱱᱠᱷᱟᱱ ᱦᱚᱞᱟᱨᱮ ᱵᱟᱝ ᱠᱟᱛᱮᱫ ᱮᱴᱟᱜ ᱥᱮᱫ ᱪᱟᱞᱟᱜ ᱦᱩᱭᱩᱜ ᱠᱟᱱᱟ ᱴᱷᱤᱠ ᱛᱟᱭᱚᱢ ᱧᱚᱜ ᱠᱟᱱᱟ ᱠᱚ ᱟᱫᱚ ᱟᱫᱚ ᱚᱱᱟ ᱠᱤᱪᱷᱤ ᱚᱱᱟ ᱠᱚ ᱞᱟᱹᱜᱤᱫ ᱛᱮ ᱥᱚᱯᱚᱦᱚᱫ ᱜᱚᱲᱚᱥᱚᱯᱚᱦᱚᱫ ᱧᱟᱢᱚᱜ ᱠᱟᱱ ᱠᱤᱪᱷᱤ ᱟᱹᱰᱤ ᱵᱮᱥᱚᱜᱚᱜᱼᱟ ᱞᱟ ᱫᱚᱠᱚ ᱞᱟ ᱠᱟᱫᱟ ᱫᱚ ᱴᱷᱤᱠ ᱜᱮᱠᱚ ᱚᱞᱚᱜ ᱠᱟᱱᱟ ᱛᱚ ᱚᱱᱟ ᱢᱟᱥᱴᱟᱨ ᱢᱟᱪᱮᱫ ᱠᱚᱣᱟᱜ ᱠᱤᱪᱷᱩ ᱚᱵᱷᱟᱵᱽ ᱦᱩᱭᱩᱜ ᱠᱟᱱᱟ ᱡᱟᱦᱟᱸ ᱯᱷᱳᱲᱳ ᱨᱮ ᱡᱟᱦᱟᱸ ᱯᱷᱳᱲᱳ ᱨᱮ ᱜᱤᱫᱽᱨᱟᱹ ᱴᱷᱤᱠ ᱥᱟᱺᱦᱤᱡ ᱥᱤᱠᱷᱱᱟᱹᱛ ᱵᱟᱠᱚ ᱧᱟᱢ ᱫᱟᱲᱮᱭᱟᱜ ᱠᱟᱱᱟ ᱢᱟᱥᱴᱟᱨ ᱠᱚᱣᱟᱜ ᱠᱚᱢ ᱤᱫᱤ ᱠᱟᱛᱮᱫ ᱱᱤᱛᱳᱜ ᱦᱚᱸ ᱥᱚᱨᱠᱟᱨ ᱦᱟᱱᱟ ᱱᱚᱣᱟᱭ ᱮᱢᱟ ᱠᱚ ᱠᱟᱱᱟ ᱫᱟᱭᱤᱛᱛᱚ ᱢᱤᱫᱴᱟᱝ ᱢᱟᱥᱴᱚᱨ ᱜᱮ ᱦᱟᱱᱟ ᱠᱟᱹᱡ ᱫᱟᱭᱤᱛᱛᱚ ᱡᱚᱛᱚᱣᱟᱜ ᱥᱠᱩᱞ ᱨᱮᱱᱟᱜ ᱵᱟᱝ ᱠᱟᱛᱮᱫ ᱜᱤᱫᱽᱨᱟᱹ ᱠᱚ ᱞᱟᱹᱜᱤᱫ ᱫᱟᱭᱤᱛᱛᱚ ᱵᱟᱝ ᱠᱟᱛᱮᱫ ᱡᱚᱛᱚ ᱤᱭᱟᱹ ᱨᱮᱱᱟᱜ ᱫᱟᱭᱤᱛᱛᱚ ᱟᱡ ᱠᱚᱥᱴᱚ ᱜᱮ ᱮᱢᱟᱭ ᱠᱟᱱᱟᱭ ᱮᱱᱠᱷᱟᱱ ᱥᱤᱠᱷᱱᱟᱹᱛ ᱚᱱᱟᱛᱮ ᱠᱚᱢ ᱧᱚᱜ ᱠᱟᱱᱟ ᱟᱨ ᱠᱟᱹᱡ ᱦᱩᱱᱟᱹᱝ ᱠᱤᱪᱷᱤ ᱡᱟᱦᱟᱱᱟᱜ ᱥᱩᱵᱤᱫᱷᱟ ᱠᱚ ᱮᱢ ᱧᱚᱜᱽ ᱠᱷᱟᱱ ᱫᱚ ᱥᱚᱨᱠᱟᱨ ᱟᱹᱰᱤ ᱪᱮᱦᱨᱟ ᱜᱟᱱᱚᱜᱼᱟ

ᱟᱪᱪᱷᱟ ᱴᱷᱤᱠ ᱜᱮᱭᱟ ᱚᱻ ᱜᱤᱫᱽᱨᱟᱹ ᱯᱤᱫᱽᱨᱟᱹ ᱠᱚ ᱞᱟᱹᱜᱤᱫ ᱡᱚᱛᱚᱣᱟᱜ ᱥᱩᱵᱤᱫᱷᱟᱭ ᱮᱢᱚᱜ ᱠᱷᱟᱱ ᱢᱟ ᱮᱱᱠᱷᱟᱱ ᱜᱤᱫᱽᱨᱟᱹ ᱠᱚᱦᱟᱸᱜ ᱟᱹᱞᱤᱧ ᱵᱮᱥᱴᱷᱤᱠ ᱫᱚᱦᱚ ᱠᱚ ᱢᱟᱱᱮ ᱵᱷᱮᱡᱟ ᱠᱚᱣᱟᱞᱤᱧ ᱡᱮᱢᱚᱱ ᱥᱤᱠᱷᱱᱟᱹᱛ ᱠᱚ ᱧᱟᱢ ᱢᱟ ᱡᱮᱢᱚᱱ ᱯᱮᱲᱟ ᱦᱚᱲ ᱦᱚᱲ ᱠᱚ ᱞᱮᱠᱟ ᱦᱚᱲᱠᱚ ᱧᱮᱞᱚᱜ ᱢᱟ ᱥᱮ ᱳᱲᱤᱥᱟ ᱯᱚᱱᱚᱛ ᱟᱵᱚ ᱦᱚᱸ ᱡᱮᱢᱚᱱ ᱮᱴᱟᱜ ᱯᱚᱱᱚᱛ ᱠᱚ ᱞᱮᱠᱟ ᱢᱟᱲᱟᱝ ᱥᱮᱫ ᱵᱚᱱ ᱨᱤᱠᱟᱹᱭᱟ ᱚᱞᱚᱜ ᱯᱟᱲᱦᱟᱜ ᱫᱚ ᱥᱩᱵᱤᱫᱷᱟ ᱵᱟᱝᱠᱷᱟᱱ ᱫᱚ ᱜᱤᱫᱽᱨᱟᱹ ᱠᱚᱣᱟᱜ ᱵᱟᱭ ᱤᱫᱤ ᱫᱟᱲᱮᱭᱟᱜᱼᱟ ᱚᱞ ᱯᱟᱲᱦᱟᱣ ᱠᱷᱚᱱ ᱵᱩᱦᱤ ᱠᱤᱛᱟᱹᱵ ᱠᱷᱚᱱ ᱮᱢᱚᱜ ᱦᱩᱭᱩᱜᱼᱟ ᱚᱱᱟ ᱥᱟᱶᱛᱮ ᱯᱚᱛᱨᱚ ᱠᱚ ᱠᱷᱚᱨᱪᱚ ᱦᱚᱸ ᱠᱤᱪᱷᱤ ᱮᱢᱚᱜ ᱦᱩᱭᱩᱜᱼᱟ

ᱦᱳᱭ ᱠᱟᱹᱡ ᱟᱯᱮ ᱥᱩᱥᱟᱹᱨᱤᱭᱟᱹ ᱠᱚ ᱛᱟᱦᱮᱱ ᱛᱩᱞᱩᱡ ᱡᱩᱫᱤ ᱱᱚᱣᱟ ᱜᱤᱫᱽᱨᱟᱹ ᱠᱚ ᱢᱟᱱᱮ ᱟᱵᱚ ᱡᱩᱫᱤ ᱞᱟᱛᱟᱨ ᱨᱮ ᱛᱟᱦᱮᱱᱟᱭ ᱮᱱᱠᱷᱟᱱ ᱟᱹᱰᱤ ᱫᱩᱠ ᱨᱮᱭᱟᱜ ᱠᱟᱛᱷᱟ ᱠᱟᱱᱟ ᱴᱷᱤᱠ ᱜᱮᱭᱟ ᱪᱮᱫ ᱞᱮᱠᱟᱨᱮ ᱢᱟᱲᱟᱝ ᱥᱮᱫ ᱯᱮ ᱟᱹᱭᱩᱨ ᱠᱟᱱᱟ ᱛᱚᱵᱮᱭᱟᱱᱟᱝ ᱥᱮ ᱟᱞᱮ ᱠᱚ ᱟᱛᱳ ᱫᱤᱥᱚᱢ ᱨᱮ ᱛᱟᱦᱮᱱ ᱦᱚᱲ ᱠᱚᱫᱚ ᱨᱟᱹᱥᱠᱟᱹ ᱞᱮ ᱵᱩᱡᱷᱟᱹᱣᱟ

ᱦᱮᱸ ᱴᱷᱤᱠ ᱜᱚᱢᱠᱮ ᱛᱚᱵᱮ ᱢᱟ ᱛᱚᱵᱮ ᱡᱚᱦᱟᱨ ᱜᱮ